ᱚᱻ ᱤᱧ ᱫᱚ ᱢᱤᱫᱴᱮᱱ ᱢᱟᱱᱮ ᱫᱟᱲᱟᱱ ᱦᱚᱲ ᱠᱟᱹᱱᱟᱹᱧ ᱟᱹᱛᱩ ᱴᱚᱞᱟ ᱨᱮ ᱠᱷᱚᱱᱟ ᱤᱧ ᱫᱟᱲᱟᱱᱤᱧ ᱩᱰᱩᱠ ᱟᱠᱟᱱᱟ ᱚᱱᱛᱮ ᱟᱯᱮ ᱩᱛᱛᱚᱨ ᱫᱤᱱᱟᱡᱯᱩᱨ ᱥᱮᱫ ᱨᱟᱭᱜᱚᱧᱡᱽ ᱟᱫᱚᱧ ᱢᱮᱱ ᱚᱪᱚᱭᱮᱫᱟ ᱵᱚᱞᱮ ᱨᱟᱭᱜᱚᱧᱡᱽ ᱚᱱᱟ ᱩᱛᱛᱚᱨ ᱫᱤᱱᱟᱡ ᱚᱸᱰᱮ ᱮᱱᱛᱮᱫ ᱨᱟᱭᱜᱚᱧᱡᱽ ᱨᱮ ᱮᱱᱛᱮᱫ ᱪᱮᱫ ᱠᱚ ᱧᱮᱧᱮᱞ ᱞᱮᱠᱟᱱᱟᱜ ᱡᱤᱥ ᱠᱚ ᱢᱮᱱᱟᱜᱼᱟ

ᱦᱮᱸ ᱜᱚᱢᱠᱮ ᱚᱱᱛᱮ ᱜᱮ ᱟᱯᱮ ᱩᱛᱛᱚᱨ ᱫᱤᱱᱟᱡᱯᱩᱨ ᱪᱟᱞᱟᱜ ᱤᱧ ᱢᱮᱱᱮᱫᱟ ᱚᱸᱰᱮ ᱮᱱᱛᱮᱫ ᱨᱟᱭᱜᱚᱧᱡᱽ ᱟᱫᱚ ᱢᱮᱱᱮᱫ ᱠᱟᱱᱪᱚᱢ ᱜᱟᱹᱰᱤ ᱜᱷᱚᱲᱟ ᱠᱚᱫᱚ ᱧᱟᱢ ᱠᱚᱜᱼᱟ ᱥᱮ ᱵᱟᱝ ᱧᱟᱢ ᱠᱚᱜᱼᱟ ᱥᱮ ᱪᱮᱫ ᱞᱮᱠᱟ ᱛᱟᱦᱮᱱ ᱠᱚᱨᱮᱱᱟᱜ ᱵᱮᱵᱚᱥᱛᱷᱟ ᱠᱚ ᱢᱮᱱᱟᱜᱼᱟ ᱥᱮ ᱵᱟᱹᱱᱩᱜᱼᱟ ᱚᱠᱟ ᱞᱮᱠᱚᱨᱤᱧ ᱪᱟᱞᱟᱣ ᱫᱟᱲᱮᱭᱟᱜᱼᱟ ᱚᱸᱰᱮ ᱵᱟᱝ ᱠᱟᱹᱴᱤᱡ ᱮᱢ ᱞᱟᱹᱭ ᱞᱮᱱᱠᱷᱟᱱ ᱠᱷᱩᱵ ᱢᱚᱡᱽ ᱠᱚᱜᱼᱟ ᱦᱮᱸ ᱦᱮᱸ

ᱟᱫᱚ ᱦᱮᱸ ᱟᱫᱚ ᱜᱚᱢᱠᱮᱧ ᱢᱮᱱᱮᱫ ᱠᱟᱱ ᱪᱚ ᱚᱸᱰᱮ ᱯᱷᱮᱰ ᱠᱟᱛᱮᱫ ᱫᱚ ᱪᱮᱫ ᱢᱟᱱᱮ ᱛᱟᱲᱟᱢ ᱤᱫᱤ ᱦᱩᱭᱩᱜᱼᱟ ᱥᱮ ᱴᱳᱴ ᱢᱳᱴᱳ ᱥᱟᱵ ᱠᱟᱛᱮᱫ ᱪᱟᱞᱟᱜ ᱦᱩᱭᱩᱜᱼᱟ

ᱚᱻ

ᱟᱪᱪᱷᱟ ᱟᱫᱚ ᱚᱱᱟ ᱜᱮ ᱵᱚᱞᱤᱧ ᱵᱟᱝ ᱜᱮ ᱤᱧ ᱢᱚᱛᱚ ᱫᱚ ᱵᱟᱝ ᱤᱧ ᱥᱚᱸᱜᱮ ᱛᱮ ᱟᱨᱚ ᱯᱷᱮᱢᱮᱞᱤ ᱠᱚ ᱢᱮᱱᱟᱜ ᱠᱚᱣᱟ ᱤᱧ ᱵᱟᱹᱦᱩ ᱦᱚᱸ ᱢᱮᱱᱟᱭᱟ ᱡᱚᱛᱚ ᱦᱚᱲ ᱜᱮᱞᱮ ᱪᱟᱞᱟᱜ ᱠᱟᱱᱟ ᱚᱱᱛᱮ ᱫᱚ ᱵᱟᱹᱧ ᱪᱟᱞᱟᱣ ᱵᱟᱲᱟ ᱟᱠᱟᱱᱟ ᱪᱟᱞᱟᱣ ᱵᱟᱲᱟ ᱟᱠᱟᱱᱟᱹᱧ ᱮᱴᱟᱜ ᱥᱮᱫ ᱫᱟᱨᱡᱤᱞᱤᱝ ᱠᱚ ᱚᱱᱛᱮᱧ ᱪᱟᱞᱟᱣ ᱵᱟᱲᱟ ᱟᱠᱟᱱᱟ ᱟᱫᱚ ᱵᱚᱞᱮ ᱱᱚᱛᱮ ᱫᱚ ᱵᱟᱹᱧ ᱪᱟᱞᱟᱣ ᱵᱟᱲᱟ ᱟᱠᱟᱱ ᱛᱮ ᱦᱮᱸ ᱦᱮᱸ ᱱᱚᱝᱠᱟ ᱜᱮᱧ ᱫᱟᱲᱟ ᱵᱟᱲᱟᱭᱟ ᱦᱩᱸᱻ ᱟᱪᱪᱷᱟ ᱴᱷᱤᱠ ᱜᱮᱭᱟ ᱟᱫᱚ ᱵᱚᱞᱮ ᱚᱱᱮ ᱠᱟᱹᱴᱤᱡ ᱚᱱᱟᱜᱮᱧ ᱜᱩᱱᱟᱹᱱ ᱪᱤᱛᱱᱟᱹᱜ ᱠᱟᱱ ᱛᱟᱦᱮᱱᱟ ᱟᱫᱚ ᱞᱟᱹᱭᱟᱫ ᱞᱤᱧᱟᱹ ᱟᱹᱰᱤ ᱢᱚᱡᱽ ᱟᱹᱰᱤ ᱢᱚᱡᱽ ᱦᱩᱭᱮᱱᱟ ᱡᱚᱢ ᱧᱩ ᱠᱚᱨᱮᱱᱟᱜ ᱜᱮ ᱠᱟᱹᱴᱤᱡ ᱞᱤᱧ ᱜᱩᱱᱟᱹᱱ ᱪᱤᱱᱛᱟᱹᱜ ᱠᱟᱱ ᱛᱟᱦᱮᱱᱟ ᱟᱫᱚ ᱞᱟᱹᱭ ᱠᱮᱫᱟ ᱟᱹᱰᱤ ᱢᱚᱡᱽ ᱦᱩᱭᱮᱱᱟ ᱟᱪᱪᱷᱟ ᱴᱷᱤᱠ ᱜᱮᱭᱟ ᱛᱟᱦᱚᱞᱮ ᱦᱩᱸ